ᱤᱧ ᱢᱤᱫᱴᱮᱱ ᱯᱚᱧᱪᱟᱭᱮᱛ ᱨᱤᱱᱤᱡ ᱞᱟᱹᱠᱛᱤᱭᱟᱱ ᱦᱚᱲ ᱠᱟᱱᱤᱧ ᱥᱮ ᱥᱩᱯᱟᱨ ᱵᱷᱟᱭᱡᱟᱨ ᱠᱟᱱᱤᱧ ᱡᱟᱦᱟᱸ ᱯᱚᱧᱪᱟᱭᱮᱛ ᱨᱮ ᱮᱠᱥᱚ ᱫᱤᱱ ᱠᱚ ᱠᱟᱹᱢᱤ ᱦᱩᱭᱩᱜ ᱠᱟᱱ ᱛᱟᱦᱮᱫ ᱚᱱᱟ ᱫᱚ ᱤᱧ ᱜᱤᱧ ᱧᱮᱞ ᱥᱟᱢᱴᱟᱣᱟ ᱚᱝᱠᱟ ᱜᱮ ᱮᱠᱥ ᱚᱫᱤᱱ ᱨᱮᱱᱟᱜ ᱠᱟᱹᱢᱤ ᱫᱚ ᱫᱚᱥ ᱫᱤᱱ ᱠᱟᱹᱢᱤ ᱦᱮᱡ ᱟᱠᱟᱱᱟ ᱛᱚ ᱟᱛᱳ ᱨᱮᱱ ᱦᱚᱲ ᱠᱚ ᱠᱟᱹᱢᱤᱧ ᱮᱢᱟᱫ ᱠᱚᱣᱟ ᱥᱮ ᱠᱟᱹᱢᱤ ᱠᱮᱫᱟ ᱠᱚ ᱟᱫᱚ ᱚᱱᱠᱟ ᱜᱮ ᱢᱤᱫᱴᱮᱱ ᱦᱚᱲ ᱫᱚ ᱠᱟᱹᱢᱤ ᱦᱮᱡ ᱠᱟᱛᱮᱫ ᱦᱚᱸ ᱵᱟᱹᱨᱥᱤᱧ ᱜᱟᱱ ᱦᱟᱡᱨᱤ ᱮᱢ ᱠᱟᱛᱮ ᱟᱫᱚ ᱦᱟᱡᱨᱤ ᱠᱷᱟᱛᱟ ᱨᱮᱫᱚ ᱵᱟᱭ ᱥᱳᱭ ᱞᱮᱫᱟ ᱟᱛᱚ ᱡᱚᱠᱷᱚᱱ ᱯᱚᱧᱪᱟᱭᱮᱛ ᱠᱷᱚᱱᱟᱜ ᱢᱟᱥᱴᱟᱨ ᱨᱳᱞ ᱦᱮᱡ ᱮᱱᱟ ᱛᱚ ᱟᱫᱚ ᱦᱟᱡᱨᱤ ᱠᱷᱟᱛᱟ ᱧᱮᱞ ᱠᱤᱫᱟᱹᱧ ᱡᱚᱠᱷᱚᱱ ᱦᱟᱹᱡᱨᱤ ᱵᱟᱹᱱᱩᱜ ᱛᱟᱭᱟ ᱚᱸᱰᱮ ᱦᱚᱸ ᱮᱵᱥᱮᱱᱴ ᱜᱤᱧ ᱫᱚᱦᱚ ᱠᱟᱜ ᱛᱟᱭᱟ ᱛᱟᱨᱯᱚᱨᱮ ᱡᱚᱠᱷᱚᱱ ᱢᱤᱫ ᱪᱟᱫᱚ ᱯᱚᱨ ᱟᱭᱢᱟ ᱦᱚᱲ ᱴᱟᱠᱟ ᱠᱚ ᱧᱟᱢ ᱠᱮᱫᱟ ᱡᱟᱦᱟᱸᱭ ᱠᱚᱠᱚ ᱠᱟᱹᱢᱤ ᱞᱮᱫᱟ ᱟᱫᱚ ᱡᱚᱠᱚᱱ ᱩᱱᱤ ᱦᱚᱲ ᱴᱟᱠᱟ ᱵᱟᱭ ᱧᱟᱢ ᱞᱮᱫᱟ ᱟᱫᱚ ᱤᱧ ᱴᱷᱮᱱ ᱦᱮᱡ ᱠᱟᱱᱟᱭ ᱪᱮᱫᱟᱜ ᱡᱚᱛᱚ ᱦᱚᱲ ᱴᱟᱠᱟ ᱠᱚ ᱧᱟᱢ ᱠᱮᱫᱟ ᱤᱧᱫᱚ ᱪᱮᱫᱟᱜ ᱵᱟᱹᱧ ᱧᱟᱢ ᱞᱮᱫᱟ ᱛᱚ ᱟᱹᱰᱤ ᱠᱤᱪᱷᱩ ᱠᱟᱛᱷᱟᱭ ᱢᱮᱛᱟᱫᱤᱧᱟᱹ ᱡᱮ ᱟᱢᱜᱮ ᱠᱟᱱᱟᱢ ᱥᱩᱯᱟᱨ ᱵᱷᱟᱭᱡᱟᱨ ᱡᱷᱚᱛᱚ ᱠᱤᱪᱷᱩ ᱟᱢ ᱜᱮᱢ ᱥᱟᱢᱴᱟᱣᱟ ᱛᱟᱦᱚᱞᱮ ᱤᱧᱟᱹᱜ ᱴᱟᱠᱟ ᱫᱚ ᱚᱠᱟᱭᱱᱟ ᱟᱢᱜᱮᱢ ᱡᱚᱢ ᱟᱠᱟᱫ ᱛᱤᱧᱟᱹ ᱟᱹᱰᱤ ᱵᱟᱹᱲᱤᱡ ᱵᱟᱹᱲᱤᱡ ᱠᱟᱛᱷᱟᱭ ᱨᱚᱲ ᱠᱤᱫᱤᱧᱟ ᱟᱫᱚ ᱱᱚᱝᱠᱟ ᱜᱮ ᱟᱹᱰᱤ ᱟᱱᱟᱴ ᱨᱤᱧ ᱯᱟᱲᱟᱣ ᱞᱮᱱ ᱛᱟᱦᱮᱸᱜᱼᱟ ᱟᱫᱚ ᱚᱱᱟᱛᱤᱧ ᱞᱟᱹᱭᱟ ᱮᱨᱯᱚᱨ ᱠᱷᱚᱱ ᱡᱟᱦᱟᱸᱱᱟᱜ ᱡᱟᱦᱟᱸᱱᱟᱜ ᱮᱢ ᱠᱟᱹᱢᱤ ᱞᱮᱠᱷᱟᱱ ᱥᱮ ᱧᱮᱞ ᱞᱮᱠᱷᱟᱱ ᱟᱜᱮ ᱵᱮᱥ ᱴᱷᱤᱠ ᱧᱮᱞ ᱥᱟᱢᱴᱟᱣ ᱠᱟᱛᱮ ᱠᱟᱹᱢᱤ ᱜᱮ ᱴᱷᱤᱠᱟ ᱛᱟᱦᱚᱞᱮ ᱠᱷᱟᱱ ᱱᱚᱝᱠᱟᱱ ᱟᱱᱟᱴ ᱨᱮᱫᱚ ᱵᱟᱝᱮᱢ ᱧᱩᱨᱩᱜᱼᱟ